ᱦᱳᱭ ᱤᱧ ᱢᱚᱬᱮ ᱜᱚᱴᱮᱱ ᱢᱟᱹᱦᱤᱛ ᱤᱧ ᱫᱤᱥᱟᱹᱭᱮᱫᱟ ᱚᱱᱟ ᱠᱚᱫᱚ ᱦᱩᱭᱩᱜ ᱠᱟᱱᱟ ᱜᱮ ᱟᱨᱮ ᱢᱟᱹᱦᱤᱛ ᱵᱟᱜᱮᱢᱤᱫ ᱢᱟᱹᱦᱤᱛ ᱯᱮᱜᱮᱞ ᱢᱤᱫ ᱢᱟᱹᱦᱤᱛ ᱜᱮᱛᱩᱨᱩᱭ ᱢᱟᱹᱦᱤᱛ ᱵᱟᱨᱜᱮᱞ ᱢᱟᱹᱦᱤᱛ